ᱦᱮᱞᱳ ᱯᱨᱚᱫᱷᱟᱱ ᱦᱳᱴᱮᱞ ᱤᱧ ᱨᱟᱡᱽ ᱱᱚᱜᱚᱨ ᱜᱩᱢᱤᱛ ᱠᱷᱚᱡᱟᱜᱤᱧ ᱢᱮᱱᱮᱜᱼᱟ ᱦᱚᱞᱟ ᱡᱟᱦᱟᱸ ᱤᱧ ᱚᱰᱟᱨ ᱞᱮᱫᱟᱧ ᱛᱟᱦᱮᱸᱫ ᱛᱩᱨᱩᱭ ᱯᱞᱮᱴ ᱫᱟᱠᱟ ᱟᱫᱚ ᱢᱤᱫ ᱯᱞᱮᱴ ᱫᱟᱠᱟ ᱟᱞᱚᱯᱮ ᱵᱷᱮᱡᱟᱭᱟ ᱪᱮᱠᱟ ᱛᱮᱥᱮ ᱢᱤᱫ ᱦᱚᱲ ᱵᱟᱭ ᱦᱤᱡᱩᱜ ᱠᱟᱱᱟ ᱟᱨ ᱯᱮ ᱵᱷᱮᱡᱟᱭᱟ ᱮᱱᱠᱷᱟᱱ ᱚᱱᱟ ᱫᱟᱠᱟ ᱚᱠᱚᱭ ᱡᱚᱢᱟ ᱵᱮᱠᱟᱨᱚᱜᱼᱟ ᱚᱱᱟ ᱫᱚ ᱡᱟᱦᱟᱸᱭ ᱜᱮ ᱮᱢᱟ ᱠᱚᱯᱮ ᱟᱨ ᱡᱟᱦᱟᱸᱭ ᱟᱹᱜᱩ ᱥᱮᱴᱮᱨ ᱠᱟᱜ ᱟᱭ ᱱᱟᱦᱟᱜ ᱩᱱᱤ ᱜᱮ ᱱᱟᱦᱟᱜ ᱯᱚᱭᱥᱟ ᱫᱚᱞᱮ ᱮᱢᱟᱭᱟ ᱢᱟ ᱛᱚᱵᱮ ᱡᱚᱦᱟᱨ